ᱤᱧ ᱡᱟᱦᱟᱸᱜᱮ ᱥᱮᱨᱢᱟ ᱨᱮᱱᱟᱜ ᱜᱚᱴᱷᱚᱱᱤᱧ ᱧᱮᱞ ᱠᱟᱫᱟ ᱚᱱᱟ ᱫᱚ ᱦᱩᱭᱩᱜ ᱠᱟᱱᱟ ᱥᱤᱧ ᱪᱟᱸᱫᱚ ᱜᱟᱱᱦᱟᱜ ᱧᱤᱫᱟᱹ ᱪᱟᱸᱫᱚ ᱜᱟᱱᱦᱟᱜ ᱟᱨ ᱵᱷᱩᱨᱠᱟᱹᱜ ᱤᱯᱤᱞ ᱟᱨ ᱥᱮᱸᱜᱮᱞ ᱫᱟᱜ ᱡᱟᱹᱲᱤ ᱚᱱᱟ ᱥᱟᱶᱛᱮ ᱦᱩᱭᱩᱜ ᱠᱟᱱᱟ ᱦᱩᱰᱩᱨ ᱵᱤᱡᱽᱞᱤ ᱟᱨ